ᱱᱟᱦᱟᱜ ᱡᱩᱜᱽ ᱨᱮᱫᱚ ᱜᱮᱥ ᱫᱚ ᱟᱹᱰᱤ ᱜᱮ ᱥᱩᱵᱤᱫᱷᱟᱣᱟ ᱪᱮᱫᱟᱜ ᱥᱮ ᱜᱮᱥ ᱛᱮᱫᱚ ᱱᱚᱜᱼᱚᱭ ᱜᱤᱫᱽᱨᱟᱹ ᱠᱚ ᱯᱨᱟᱭᱵᱷᱮᱴ ᱠᱚᱠᱚ ᱪᱟᱞᱟᱜᱼᱟ ᱥᱮᱛᱟᱜ ᱨᱮ ᱢᱤᱫ ᱜᱷᱟᱹᱲᱤᱡᱛᱮ ᱚᱱᱟᱨᱮ ᱨᱩᱴᱤᱢ ᱪᱚᱸᱫᱟ ᱜᱚᱫ ᱤᱭᱟᱹ ᱠᱮᱫᱟ ᱨᱩᱴᱤ ᱦᱚᱸ ᱦᱩᱭᱩᱜᱼᱟ ᱪᱟ ᱦᱚᱸ ᱦᱩᱭᱩᱜᱼᱟ ᱟᱨ ᱚᱱᱟ ᱨᱮ ᱫᱟᱠᱟ ᱦᱚᱸ ᱪᱚᱸᱫᱟ ᱠᱟᱛᱮ ᱟᱹᱰᱤ ᱠᱤᱪᱷᱩᱢ ᱫᱟᱲᱭᱟᱜ ᱩᱛᱩ ᱦᱚᱸᱢ ᱜᱮᱫ ᱫᱟᱲᱭᱟᱜᱼᱟ ᱩᱛᱩ ᱠᱚ ᱜᱮᱫ ᱠᱟᱛᱮ ᱩᱛᱩ ᱦᱚᱸ ᱪᱚᱸᱫᱟ ᱠᱟᱛᱮ ᱨᱟᱪᱟ ᱦᱚᱸᱢ ᱡᱚᱜ ᱦᱚᱫᱟ ᱵᱟᱴᱤ ᱦᱚᱸᱢ ᱜᱟᱥᱟᱣᱟ ᱟᱨ ᱡᱟᱦᱟᱸᱱᱟᱜ ᱚᱱᱟ ᱫᱟᱠᱟ ᱩᱛᱩ ᱦᱚᱸ ᱥᱟᱹᱛᱮᱱᱟ ᱚᱲᱟᱜ ᱥᱚᱝᱥᱟᱨ ᱦᱚᱸ ᱠᱟᱹᱢᱤ ᱠᱟᱛᱮ ᱡᱟᱦᱟᱸ ᱥᱮᱫ ᱠᱟᱹᱢᱤ ᱦᱚᱸᱢ ᱩᱰᱩᱠ ᱫᱟᱲᱭᱟᱜᱼᱟ ᱚᱱᱟᱛᱮ ᱜᱮᱥ ᱫᱚ ᱟᱹᱰᱤᱜᱮ ᱥᱩᱵᱤᱫᱟᱣᱟ ᱟᱨ ᱦᱚᱸᱜᱼᱚᱭ ᱴᱩᱠᱩᱡ ᱴᱤᱠᱟᱜ ᱦᱚᱸ ᱩᱱᱟᱹᱜ ᱫᱚ ᱵᱟᱝ ᱦᱮᱸᱫᱮᱜᱼᱟ ᱪᱮᱫᱟᱜ ᱥᱮ ᱠᱟᱹᱢᱤ ᱥᱚᱢᱚᱭ ᱫᱚ ᱜᱟᱥᱟᱣ ᱨᱮᱱᱟᱜ ᱦᱚᱸ ᱥᱚᱢᱚᱭ ᱦᱚᱸᱛᱚ ᱵᱟᱝ ᱧᱟᱢᱚᱜᱼᱟ ᱚᱱᱟᱛᱮ ᱚᱱᱟᱨᱮ ᱤᱭᱟᱹ ᱪᱚᱸᱫᱟ ᱞᱮᱠᱷᱟᱱ ᱱᱤᱭᱟᱹ ᱢᱟ ᱟᱹᱰᱤ ᱜᱮ ᱥᱩᱵᱤᱫᱷᱟ ᱧᱟᱢᱚᱜ ᱠᱟᱱᱟ ᱠᱩᱭᱟᱹ ᱵᱟᱝ ᱠᱩᱭᱟᱹᱜ ᱠᱟᱱᱟ ᱟᱨᱚ ᱡᱟᱦᱟᱸ ᱠᱷᱚᱱᱟᱜ ᱦᱮᱡ ᱠᱟᱛᱮ ᱚᱱᱟ ᱨᱮᱜᱮᱢ ᱟᱨᱚ ᱢᱤᱫ ᱜᱷᱹᱲᱤᱡᱛᱮ ᱪᱚᱸᱫᱟ ᱧᱚᱜ ᱥᱮ ᱡᱟᱦᱟᱸᱭ ᱯᱮᱲᱟᱭ ᱦᱤᱡᱩᱜ ᱠᱟᱱᱟᱭ ᱥᱚᱸᱜᱮᱛᱮᱭ ᱨᱩᱣᱟᱹᱲᱟᱭ ᱩᱱᱤ ᱦᱚᱸ ᱤᱥᱤᱱ ᱵᱟᱥᱟᱝ ᱠᱟᱛᱮ ᱮᱢ ᱫᱟᱲᱮᱭᱟᱭ ᱠᱟᱱᱟᱢ ᱟᱨ ᱩᱱᱤ ᱥᱟᱶᱦᱚᱸ ᱢᱤᱫ ᱵᱟᱨ ᱠᱟᱛᱷᱟ ᱜᱚᱞᱯᱚ ᱦᱚᱸᱢ ᱫᱟᱲᱮᱭᱟᱜ ᱠᱟᱱᱟ